ᱟᱵᱚ ᱟᱛᱩ ᱴᱚᱞᱟ ᱠᱚᱨᱮ ᱧᱮᱞᱚᱠᱚᱜ ᱠᱟᱱᱟ ᱡᱮ ᱵᱚᱨᱥᱟ ᱥᱚᱢᱚᱭ ᱵᱟᱭ ᱵᱚᱨᱥᱟᱭᱮᱫᱟ ᱫᱟᱜ ᱵᱟᱝ ᱦᱩᱭᱩᱜ ᱠᱷᱟᱹᱛᱤᱨ ᱛᱮ ᱥᱚᱢᱚᱭ ᱨᱮ ᱦᱩᱲᱩ ᱤᱛᱟᱹ ᱵᱟᱵᱚᱱ ᱮᱨ ᱫᱟᱲᱮᱭᱟᱜ ᱠᱟᱱᱟ ᱠᱷᱟᱱ ᱦᱩᱲᱩ ᱨᱤᱦᱤᱭ ᱠᱚ ᱛᱟᱭᱱᱚᱢᱚᱜ ᱠᱟᱱᱟ ᱛᱟᱨᱯᱚᱨ ᱪᱟᱥ ᱢᱚᱸᱡ ᱵᱟᱝ ᱦᱩᱭᱩᱜ ᱠᱟᱱᱟ ᱥᱤᱛᱩᱝ ᱥᱩᱢᱳᱭ ᱫᱟᱜ ᱡᱮ ᱯᱚᱨᱤᱢᱟᱱ ᱫᱚᱨᱠᱟᱨᱟ ᱩᱱᱟᱹᱴᱟᱜ ᱦᱚᱸ ᱵᱟᱵᱚᱱ ᱠᱩᱞᱟᱹᱣ ᱫᱟ ᱟᱨ ᱪᱟᱥ ᱨᱮ ᱠᱷᱚᱛᱤ ᱦᱩᱭᱩᱜ ᱠᱟᱱᱟ ᱛᱟᱨᱯᱚᱨ ᱥᱚᱢᱚᱭ ᱨᱮ ᱥᱟᱨ ᱪᱟᱯᱟᱱ ᱡᱚᱨᱟ ᱵᱟᱵᱚᱢᱱ ᱮᱢ ᱫᱟᱲᱮᱣᱟᱜ ᱠᱟᱱᱟ ᱚᱱᱟᱛᱮ ᱠᱷᱚᱛᱤ ᱦᱩᱭᱩᱜ ᱠᱟᱱ ᱛᱟᱵᱚᱱᱟ ᱦᱩᱸ ᱡᱚᱠᱷᱚᱱ ᱦᱩᱲᱩ ᱵᱚᱱ ᱨᱚᱦᱚᱭ ᱫᱟ ᱵᱤᱞᱤᱜ ᱠᱟᱱᱟ ᱛᱚᱠᱷᱚᱱ ᱦᱚᱸ ᱥᱚᱢᱚᱭ ᱨᱮ ᱚᱠᱟᱭ ᱫᱟᱜ ᱡᱚᱵᱮ ᱠᱟᱜ ᱠᱟᱱᱟ ᱨᱟᱠᱟᱵ ᱥᱚᱢᱚᱭ ᱚᱥᱩᱵᱤᱫᱷᱟ ᱦᱩᱭᱩᱜ ᱠᱟᱱᱟ ᱛᱤᱡᱩ ᱠᱚ ᱡᱚᱢ ᱠᱟᱜ ᱠᱟᱱᱟ ᱱᱚᱣᱟᱭ ᱡᱚᱵᱮ ᱠᱚᱜ ᱠᱟᱱᱟ ᱱᱚᱝᱠᱟ ᱛᱮᱜᱮ ᱟᱵᱚ ᱪᱟᱥᱤ ᱦᱚᱲ ᱫᱚ ᱟᱭᱢᱟ ᱞᱮᱠᱟᱱ ᱚᱥᱩᱵᱤᱫᱷᱟ ᱨᱮᱵᱚᱱ ᱯᱟᱲᱟᱣ ᱠᱟᱱᱟ ᱟᱨ ᱪᱟᱥ ᱢᱚᱸᱡ ᱵᱟᱝ ᱦᱩᱭᱩᱜ ᱠᱟᱱᱟ ᱠᱷᱚᱛᱤ ᱦᱩᱭᱩᱜ ᱠᱟᱱ ᱛᱟᱵᱚᱱᱟ ᱟᱨ ᱚᱠᱟ ᱚᱠᱟ ᱫᱤᱱ ᱫᱚ ᱫᱟᱜ ᱵᱟᱝ ᱵᱮᱜᱚᱨ ᱛᱮ ᱚᱸᱰᱮ ᱨᱮᱫᱚ ᱜᱷᱩᱴᱩ ᱜᱮ ᱛᱟᱦᱮᱸᱱ ᱠᱟᱱᱟ ᱪᱟᱥ ᱵᱟᱝ ᱦᱩᱭᱩᱜ ᱠᱟᱱᱟ ᱟᱨ ᱡᱩᱫᱤ ᱵᱟᱭ ᱫᱟᱜ ᱮᱫ ᱠᱟᱱ ᱠᱷᱟᱡ ᱟᱨᱮᱞᱟᱛᱮ ᱟᱭᱢᱟ ᱞᱮᱠᱟ ᱛᱮᱜᱮ ᱦᱩᱲᱩᱭ ᱱᱚᱥᱴᱚᱭ ᱫᱟ ᱛᱤᱡᱩ ᱠᱚ ᱡᱚᱢ ᱫᱟ ᱟᱫᱚ ᱪᱟᱥᱤᱭᱟᱜ ᱟᱹᱰᱤ ᱚᱥᱩᱵᱤᱛᱟ ᱦᱩᱭᱩᱜ ᱠᱟᱱᱟ ᱟᱨ ᱪᱟᱥ ᱵᱟᱝ ᱵᱮᱜᱚᱨ ᱛᱮ ᱯᱷᱚᱥᱚᱞ ᱵᱟᱝ ᱦᱩᱭᱩᱜ ᱠᱟᱱᱟ ᱛᱚ ᱪᱟᱥᱤ ᱱᱚᱝᱠᱟ ᱞᱮᱠᱟᱛᱮ ᱟᱹᱰᱤ ᱠᱚᱥᱴᱚ ᱟᱨ ᱦᱟᱨᱠᱮᱛ ᱥᱟᱞᱟᱜ ᱠᱚ ᱪᱟᱥ ᱠᱟᱛᱮ ᱠᱚ ᱟᱨᱡᱟᱣᱮᱫᱟ ᱟᱨ ᱫᱤᱱ ᱟᱹᱰᱤ ᱦᱟᱨᱠᱮᱛ ᱥᱟᱞᱟᱜ ᱥᱚᱢᱚᱭ ᱠᱚ ᱠᱟᱴᱟᱣᱫᱟ